ᱢᱚᱬᱮ ᱜᱚᱴᱟᱜ ᱡᱚ ᱫᱟᱨᱮ ᱦᱩᱭᱩᱜ ᱡᱚ ᱫᱚ ᱦᱩᱭᱩᱜ ᱠᱟᱱᱟ ᱢᱤᱫᱴᱟᱜ ᱫᱚ ᱦᱩᱭᱩᱜ ᱠᱟᱱᱟ ᱩᱞ ᱚᱱᱟ ᱛᱟᱭᱚᱢ ᱜᱷᱟᱱᱴᱟᱲ ᱚᱱᱟ ᱛᱟᱭᱚᱢ ᱟᱢᱲᱟ ᱚᱱᱟ ᱛᱟᱭᱚᱢ ᱢᱟᱫᱟᱨ ᱜᱚᱢ ᱚᱱᱟ ᱛᱟᱭᱚᱢ ᱡᱚᱡᱚ ᱱᱚᱣᱟ ᱠᱚᱫᱚ ᱟᱹᱰᱤ ᱟᱛᱳ ᱫᱤᱥᱚᱢ ᱨᱮ ᱟᱹᱰᱤ ᱡᱳᱨ ᱜᱮ ᱢᱮᱱᱟᱜᱼᱟ ᱟᱨ ᱱᱚᱣᱟ ᱠᱚᱫᱚ ᱯᱚᱨᱤᱵᱮᱥ ᱥᱟᱞᱟᱜ ᱡᱚᱲᱟᱣ ᱨᱮᱜᱮ ᱛᱟᱦᱮᱸ ᱠᱚᱜ ᱱᱚᱣᱟ ᱫᱟᱨᱮ ᱠᱚᱫᱚ